ᱦᱮᱞᱳ ᱤᱧ ᱰᱩᱜᱽᱨᱤ ᱜᱷᱩᱴᱩ ᱠᱷᱚᱱᱟᱜ ᱤᱧ ᱞᱟᱹᱭᱮᱫᱟ ᱱᱚᱣᱟ ᱯᱷᱩᱞᱠᱩᱥᱢᱟᱹ ᱥᱟᱹᱜᱩᱱ ᱨᱮᱥᱴᱚᱨᱮᱱᱴ ᱠᱷᱚᱱᱟᱜ ᱤᱧ ᱠᱩᱥᱤᱭᱟᱜ ᱡᱚᱢᱟ ᱚᱲᱟᱜ ᱛᱮ ᱟᱹᱜᱩ ᱦᱚᱴᱚ ᱠᱟᱜ ᱢᱮ ᱡᱚᱢ ᱨᱮᱱᱟᱜ ᱧᱩᱛᱩᱢ ᱫᱚ ᱦᱩᱭᱩᱜ ᱠᱟᱱᱟ ᱪᱟᱣᱢᱤᱱ ᱮᱜᱽᱨᱚᱞ ᱪᱤᱠᱟᱹᱱ ᱯᱚᱠᱚᱲᱟ ᱪᱤᱠᱟᱹᱱ ᱵᱤᱨᱤᱭᱟᱱᱤ ᱪᱤᱠᱮᱱ ᱪᱤᱞᱞᱤ ᱛᱟᱨᱟᱥᱤᱧ ᱟᱹᱜᱩ ᱦᱚᱴᱚ ᱠᱟᱜ ᱢᱮ ᱟᱞᱮ ᱟᱛᱳ ᱥᱮᱴᱮᱨ ᱞᱮᱱ ᱠᱷᱟᱱ ᱜᱮ ᱯᱷᱚᱱ ᱢᱮ ᱱᱚᱝᱠᱟ ᱠᱟᱛᱮ ᱜᱮ ᱤᱧ ᱫᱚ ᱡᱚᱢᱟᱜ ᱤᱧ ᱚᱰᱟᱨ ᱜᱮᱭᱟ